ᱦᱮᱞᱳ ᱟᱪᱪᱷᱟ ᱯᱟᱨᱟᱵᱽ ᱠᱚᱨᱮ ᱟᱵᱚ ᱡᱟᱦᱟᱱᱟᱜ ᱱᱚᱜᱼᱚᱭ ᱥᱟᱠᱨᱟᱛ ᱯᱟᱨᱟᱵᱽ ᱥᱟᱠᱨᱟᱛ ᱯᱟᱨᱟᱵᱽᱨᱮ ᱪᱮᱫᱠᱚᱵᱚᱱ ᱡᱚᱢᱼᱧᱩᱭᱟ ᱚᱱᱟᱠᱚ ᱠᱟᱹᱴᱤᱡ ᱞᱟᱹᱭᱧᱚᱜ ᱟᱞᱤᱧᱵᱤᱱ ᱦᱮᱸ ᱦᱮᱸ ᱦᱮᱸ ᱦᱮᱸ ᱟᱨ ᱤᱭᱟᱹ ᱪᱮᱫᱠᱚ ᱢᱮᱱᱟ ᱚᱱᱟ ᱤᱭᱟᱹ ᱯᱟᱨᱟᱵᱽ ᱠᱚᱨᱮ ᱥᱚᱨᱦᱟᱭ ᱯᱟᱨᱟᱵᱽᱠᱚ ᱨᱮᱱᱟᱜ ᱡᱟᱦᱟᱸ ᱟᱵᱚ ᱱᱚᱣᱟ ᱤᱭᱟᱹ ᱥᱚᱨᱦᱟᱭ ᱯᱟᱨᱟᱵᱽ ᱨᱮᱱᱟᱜ

ᱦᱚᱭ ᱟᱪᱪᱷᱟ ᱦᱚᱭ ᱦᱚᱭ ᱦᱮᱸ ᱟᱨ ᱦᱟᱱᱮ ᱤᱭᱟᱹ ᱟᱨ ᱱᱚᱣᱟ ᱟᱨ ᱱᱚᱣᱟ ᱤᱭᱟᱹ ᱨᱚᱡᱚ ᱯᱟᱨᱟᱵᱽ ᱠᱚᱨᱮ ᱨᱚᱡᱚ ᱯᱟᱨᱟᱵᱽᱠᱚ ᱪᱮᱫᱠᱚᱵᱚᱱ ᱡᱚᱢᱼᱧᱩᱭᱟ

ᱦᱮᱸ ᱟᱨ ᱦᱮᱸ ᱟᱨ ᱦᱚᱭ ᱦᱚᱭ ᱟᱨ ᱤᱭᱟᱹ ᱯᱟᱨᱟᱵᱽ ᱛᱟᱵᱚᱱ ᱱᱚᱣᱟ ᱱᱟᱦᱟᱜ ᱡᱟᱱᱛᱷᱟᱲ ᱵᱟᱝ ᱟ ᱪᱮ ᱡᱟᱱᱛᱷᱟᱲᱨᱮ ᱱᱟᱦᱟᱜ ᱟᱵᱚ ᱡᱟᱱᱛᱷᱟᱲᱵᱚᱱ ᱯᱟᱨᱟᱵᱚᱜᱼᱟ ᱪᱮ

ᱦᱚᱭ ᱦᱚᱭ ᱦᱚᱭ ᱟᱪᱪᱷᱟ ᱟᱨ ᱱᱚᱣᱟ ᱤᱭᱟᱹ ᱜᱚᱢᱦᱟ ᱯᱟᱨᱟᱵᱽ ᱜᱚᱢᱦᱟ ᱯᱟᱨᱟᱵᱽ ᱜᱚᱢᱦᱟ ᱯᱟᱨᱟᱵᱽ ᱦᱮᱸ

ᱟᱨ ᱚᱱᱠᱟᱻ ᱪᱮᱫ ᱯᱟᱨᱟᱵᱽᱠᱚ ᱟᱨ ᱚᱱᱠᱟ ᱚᱱᱠᱟ ᱢᱟ ᱟᱹᱞᱤᱧ ᱢᱟ ᱵᱟᱞᱤᱧ ᱵᱟᱲᱟᱭᱜᱚᱫ ᱟᱠᱟᱫ ᱱᱟᱦᱟᱜ ᱦᱚᱭ ᱦᱚᱭ ᱚᱱᱟᱢᱟ ᱯᱟᱨᱟᱵᱽ ᱟᱨ ᱱᱚᱣᱟᱴᱟᱜᱵᱚᱱ ᱱᱟᱦᱟᱜ ᱟᱨ ᱱᱚᱜᱼᱚᱭ ᱤᱭᱟᱹ ᱢᱟᱜ ᱢᱚᱬᱮ ᱢᱟᱜ ᱢᱚᱬᱮ ᱯᱟᱨᱟᱵᱽ ᱢᱟᱟᱜ ᱢᱚᱬᱮ ᱯᱟᱨᱟᱵᱽ ᱛᱟᱵᱚ ᱜᱮ